ᱟᱵᱚᱣᱟᱜ ᱵᱷᱟᱨᱚᱛᱵᱚᱨᱥᱚᱨᱮ ᱥᱤᱠᱠᱷᱟ ᱵᱮᱵᱚᱥᱛᱷᱟ ᱫᱚ ᱞᱟᱦᱟᱛᱮ ᱠᱷᱚᱱᱟᱜ ᱟᱹᱰᱤ ᱟᱸᱴ ᱛᱷᱚᱲᱟ ᱩᱱᱱᱚᱛᱤ ᱟᱠᱟᱱᱟ ᱱᱚᱸᱰᱮ ᱟᱵᱚ ᱵᱷᱟᱨᱚᱛ ᱫᱤᱥᱚᱢᱨᱮ ᱪᱷᱚᱭ ᱪᱷᱚ ᱠᱷᱚᱱᱟᱜ ᱪᱳᱫᱽᱫᱳ ᱵᱚᱪᱷᱚᱨ ᱫᱷᱟᱹᱵᱤᱡ ᱢᱟᱱᱮ ᱜᱤᱫᱽᱨᱟᱹ ᱠᱚᱣᱟᱜ ᱢᱟᱱᱮ ᱯᱟᱲᱦᱟᱣ ᱨᱮᱱᱟᱜ ᱢᱟᱱᱮ ᱯᱷᱨᱤᱛᱮ ᱯᱟᱲᱦᱟᱣ ᱨᱮᱱᱟᱜ ᱢᱳᱣᱞᱤᱠ ᱚᱫᱷᱤᱠᱟᱨ ᱢᱮᱱᱟᱜᱼᱟ ᱯᱷᱨᱤᱛᱮ ᱯᱟᱲᱦᱟᱣ ᱠᱚ ᱧᱟᱢᱟ ᱥᱚᱨᱠᱟᱨ ᱠᱷᱚᱱᱟᱜ ᱟᱵᱚᱣᱟᱜ ᱱᱚᱶᱟ ᱵᱷᱟᱨᱚᱛ ᱫᱤᱥᱚᱢᱨᱮ ᱟᱨ ᱞᱟᱦᱟᱛᱮ ᱞᱟᱦᱟ ᱛᱮᱫᱚ ᱢᱟᱱᱮ ᱱᱚᱶᱟ ᱵᱷᱟᱨᱚᱛᱵᱚᱨᱥᱚ ᱨᱮ ᱟᱭᱢᱟ ᱟᱭᱢᱟ ᱥᱠᱩᱞ ᱠᱚᱞᱮᱡᱽ ᱠᱚ ᱠᱚᱢᱜᱮ ᱛᱟᱦᱮᱱᱟ ᱮᱠᱷᱚᱱ ᱧᱮᱞ ᱞᱮᱠᱷᱟᱱ ᱟᱭᱢᱟ ᱩᱛᱟᱹᱨ ᱱᱟᱶᱟ ᱱᱟᱶᱟ ᱥᱠᱩᱞ ᱠᱚ ᱵᱮᱱᱟᱣ ᱟᱠᱟᱫᱟ ᱡᱮᱢᱚᱱ ᱞᱟᱦᱟᱛᱮ ᱫᱟᱨᱮ ᱵᱩᱴᱟᱹ ᱚᱱᱟ ᱠᱚᱨᱮᱫ ᱠᱚ ᱯᱟᱲᱦᱟᱜ ᱠᱟᱱ ᱛᱟᱦᱮᱱᱟ ᱢᱮᱱᱠᱷᱟᱱ ᱱᱮᱛᱟᱨ ᱫᱚ ᱡᱷᱚᱛᱚ ᱢᱟᱱᱮ ᱯᱨᱟᱭ ᱥᱠᱩᱞ ᱯᱨᱟᱭ ᱟᱹᱛᱩ ᱨᱮᱜᱮ ᱱᱟᱶᱟ ᱱᱟᱶᱟ ᱯᱨᱟᱭᱢᱟᱨᱤ ᱥᱠᱩᱞ ᱠᱚᱠᱚ ᱵᱮᱱᱟᱣ ᱟᱠᱟᱫᱟ ᱪᱚᱝ ᱟᱞᱮ ᱟᱹᱛᱳ ᱨᱮᱜᱮ ᱱᱮᱛᱟᱨ ᱠᱷᱚᱱᱟᱜ ᱢᱟᱱᱮ ᱛᱤᱨᱤᱥ ᱪᱚᱞᱞᱤᱥ ᱵᱚᱪᱷᱚᱨ ᱞᱟᱦᱟᱨᱮ ᱡᱩᱫᱤᱢ ᱪᱟᱞᱟᱜ ᱠᱷᱟᱱ ᱛᱟᱦᱚᱞᱮ ᱥᱠᱩᱞ ᱵᱟᱝ ᱛᱟᱦᱮᱸ ᱠᱟᱱᱟ ᱠᱤᱱᱛᱩ ᱮᱠᱷᱚᱱᱫᱚ ᱟᱞᱮ ᱟᱹᱛᱳ ᱨᱮᱦᱚᱸ ᱯᱨᱟᱭᱢᱟᱨᱤ ᱥᱠᱩᱞ ᱢᱮᱱᱟᱜ ᱟᱠᱟᱫᱟ ᱚᱸᱰᱮ ᱟᱞᱮ ᱟᱹᱛᱳ ᱨᱮᱱ ᱜᱤᱫᱽᱨᱟᱹ ᱠᱚᱠᱚ ᱪᱟᱞᱟᱜ ᱠᱟᱱᱟ ᱛᱚ ᱟᱭᱢᱟ ᱠᱤᱪᱷᱩ ᱠᱚ ᱪᱮᱫ ᱫᱟᱠᱚ ᱚᱸᱰᱮ ᱛᱚ ᱛᱚ ᱟᱵᱚᱣᱟᱜ ᱵᱷᱟᱨᱚᱛ ᱫᱤᱥᱚᱢ ᱨᱮᱫᱚ ᱢᱟᱱᱮ ᱢᱤᱫ ᱴᱮᱱ ᱥᱠᱩᱞ ᱨᱮ ᱢᱤᱫ ᱴᱮᱱ ᱠᱞᱟᱥ ᱨᱮ ᱢᱟᱱᱮ ᱟᱭᱢᱟ ᱟᱭᱢᱟ ᱜᱤᱫᱽᱨᱟᱹ ᱢᱤᱫ ᱥᱚᱝᱜᱮᱛᱮ ᱟᱭᱢᱟ ᱟᱭᱢᱟ ᱜᱤᱫᱽᱨᱟᱹ ᱢᱤᱫ ᱥᱚᱝᱜᱮ ᱛᱮᱠᱚ ᱯᱟᱲᱦᱟᱜᱼᱟ ᱢᱟᱱᱮ ᱛᱤᱨᱤᱥ ᱪᱚᱞᱞᱤᱥ ᱯᱚᱧᱪᱟᱥ ᱢᱤᱫ ᱥᱚ ᱚᱱᱠᱟ ᱜᱮᱠᱚ ᱯᱟᱲᱦᱟᱜᱼᱟ ᱢᱤᱫ ᱥᱚ ᱚᱱᱠᱟᱜᱮᱠᱚ ᱯᱟᱲᱟᱜᱼᱟ ᱠᱤᱱᱛᱩ ᱵᱤᱫᱮᱥ ᱨᱮᱫᱚ ᱱᱤᱭᱟᱹ ᱟᱹᱰᱤ ᱱᱤᱨᱫᱤᱥᱴᱚ ᱫᱤᱱ ᱫᱷᱟᱨᱡᱚ ᱠᱟᱛᱮᱜᱫ ᱱᱩᱱᱟᱹᱜ ᱜᱟᱱ ᱢᱤᱫ ᱴᱮᱱ ᱠᱞᱟᱥ ᱨᱮ ᱜᱤᱫᱽᱨᱟᱹ ᱠᱚ ᱛᱟᱦᱮᱱᱟ ᱡᱮᱢᱚᱱ ᱢᱤᱫ ᱴᱟᱱ ᱠᱞᱟᱥ ᱨᱮ ᱛᱤᱨᱤᱥᱴᱤ ᱪᱚᱞᱞᱤᱥᱴᱤ ᱚᱱᱮ ᱚᱱᱠᱟ ᱚᱱᱟ ᱠᱷᱚᱱᱟᱜ ᱡᱟᱹᱛᱤ ᱫᱚ ᱵᱟᱝ ᱛᱚ ᱚᱱᱟᱜᱮ ᱵᱷᱟᱨᱚᱛ ᱫᱤᱥᱚᱢᱨᱮ ᱚᱱᱠᱟᱜᱮ ᱞᱟᱹᱜᱩ ᱦᱳᱭᱳᱜᱼᱟ ᱢᱟᱱᱮ ᱠᱚᱢ ᱜᱤᱫᱽᱨᱟᱹ ᱠᱚ ᱛᱟᱦᱮᱸ ᱞᱮᱱᱠᱷᱟᱱ ᱜᱤᱫᱽᱨᱟᱹ ᱠᱚ ᱢᱚᱸᱡᱽ ᱛᱮᱠᱚ ᱯᱟᱲᱦᱟᱣ ᱫᱟᱲᱮᱭᱟᱜᱼᱟ ᱵᱤᱥᱤᱧᱚᱜ ᱜᱤᱫᱽᱨᱟᱹ ᱠᱚ ᱛᱟᱦᱮᱸ ᱞᱮᱱᱠᱷᱟᱱ ᱫᱚ ᱩᱱᱟᱹᱜ ᱡᱷᱚᱛᱚ ᱦᱚᱲ ᱵᱟᱠᱚ ᱟᱸᱡᱚᱢ ᱧᱟᱢᱟ ᱥᱮ ᱢᱚᱸᱡᱽᱛᱮ ᱵᱟᱠᱚ ᱯᱟᱲᱦᱟᱣ ᱫᱟᱲᱮᱭᱟᱜᱼᱟ ᱱᱚᱶᱟ ᱢᱟᱱ ᱟᱵᱚ ᱵᱷᱟᱨᱚᱛ ᱥᱚᱨᱠᱟᱨ ᱧᱮᱞ ᱦᱳᱭᱳᱜ ᱛᱟᱠᱚᱣᱟ ᱥᱮ ᱥᱮ ᱠᱚᱢ ᱢᱤᱫ ᱴᱟᱱ ᱠᱞᱟᱥ ᱡᱮᱱᱚ ᱠᱚᱢ ᱜᱤᱫᱽᱨᱟᱹ ᱠᱚ ᱛᱟᱦᱮᱱ ᱡᱟᱛᱮ ᱡᱚᱛᱚ ᱦᱚᱲᱜᱮ ᱢᱚᱸᱡᱽ ᱛᱮᱠᱚ ᱯᱟᱲᱦᱟᱣ ᱠᱚ ᱵᱩᱡᱷᱟᱹᱣ ᱫᱟᱲᱮᱭᱟᱜ ᱟᱨ ᱟᱨ ᱟᱭᱢᱟ ᱦᱚᱲ ᱥᱮ ᱟᱭᱢᱟ ᱢᱟᱱᱮ ᱥᱴᱩᱰᱮᱱᱴ ᱢᱟᱱᱮ ᱪᱷᱟᱛᱛᱨᱚ ᱠᱚ ᱞᱟᱦᱟᱛᱮ ᱢᱟᱱᱤᱵ ᱩᱱᱤ ᱵᱤᱱᱟᱹ ᱯᱚᱭᱥᱟᱛᱮ ᱥᱮ ᱵᱤᱱᱟᱹ ᱴᱟᱠᱟ ᱠᱷᱚᱨᱚᱪ ᱠᱟᱛᱮᱫ ᱡᱟᱦᱟᱸᱭ ᱵᱟᱠᱚ ᱯᱟᱲᱦᱟᱣ ᱫᱟᱲᱮᱭᱟᱜ ᱛᱟᱦᱮᱸᱫᱼᱟ ᱢᱮᱱᱠᱷᱟᱱ ᱱᱮᱛᱟᱨ ᱯᱨᱚᱛᱤᱴᱤ ᱥᱴᱮᱴ ᱨᱮ ᱥᱮ ᱠᱮᱱᱫᱨᱚ ᱠᱷᱚᱱᱟᱜ ᱦᱚᱸ ᱢᱟᱱᱮ ᱟᱭᱢᱟ ᱞᱮᱠᱟᱱ ᱥᱠᱚᱞᱟᱨ ᱥᱮ ᱜᱤᱫᱽᱨᱟᱹ ᱠᱚᱠᱚ ᱧᱟᱢ ᱮᱫᱟ ᱵᱤᱥᱮᱥ ᱠᱟᱭᱛᱮ ᱠᱩᱲᱤ ᱠᱚ ᱟᱭᱢᱟ ᱨᱚᱠᱚᱢ ᱠᱚ ᱟᱭᱢᱟ ᱨᱚᱠᱚᱢ ᱥᱠᱞᱟᱨᱥᱤᱯ ᱧᱟᱢ ᱫᱟᱲᱮᱭᱟᱜᱼᱟ ᱚᱱᱟ ᱚᱱᱟᱠᱚ ᱧᱟᱢ ᱠᱷᱟᱛᱤᱨᱛᱮ ᱯᱟᱲᱦᱟᱜ ᱠᱟᱱᱟ ᱠᱚ ᱟᱨ ᱪᱮᱫ ᱚᱱᱟ ᱠᱷᱚᱱ ᱞᱟᱦᱟ ᱛᱮᱫᱚ ᱟᱹᱰᱤ ᱨᱮᱜᱮ ᱠᱚᱢ ᱠᱞᱟᱥ ᱨᱮᱠᱚ ᱯᱟᱲᱦᱟᱜ ᱠᱟᱱ ᱛᱟᱦᱮᱸᱫᱼᱟ ᱟᱨ ᱵᱟᱠᱚ ᱯᱟᱲᱦᱟᱜ ᱠᱟᱱ ᱛᱟᱦᱮᱸᱫᱼᱟ ᱵᱟᱹᱜᱤ ᱦᱳᱭᱳᱜ ᱠᱟᱱ ᱛᱟᱸᱦᱮᱫᱼᱟ ᱯᱚᱭᱥᱟ ᱴᱟᱠᱟ ᱵᱟᱝ ᱛᱟᱦᱮᱱ ᱠᱟᱨᱚᱱᱛᱮ ᱛᱚ ᱱᱚᱶᱟ ᱠᱚᱜᱮ